ᱫᱟᱭᱟ ᱠᱟᱛᱮᱫ ᱥᱟᱱᱟᱢ ᱥᱟᱢᱟᱱ ᱵᱟᱵᱚᱫᱛᱮ ᱟᱭᱢᱟ ᱵᱟᱹᱲᱤᱡ ᱟᱹᱭᱠᱟᱹᱣ ᱞᱟᱹᱭᱢᱮ

ᱮᱠᱥᱚᱱ ᱼᱟᱜ ᱢᱤᱫ ᱡᱩᱛᱟᱹᱧ ᱦᱟᱛᱟᱣ ᱞᱮᱫᱟ ᱚᱱᱟ ᱤᱧ ᱵᱚᱞ ᱩᱰᱩᱜ ᱞᱟᱹᱜᱤᱫ ᱤᱧ ᱵᱮᱵᱚᱦᱟᱨᱮᱫ ᱛᱟᱦᱮᱸ ᱠᱟᱱᱟ ᱢᱮᱱᱠᱷᱟᱱ ᱚᱱᱟ ᱵᱮᱵᱷᱟᱨ ᱵᱮᱵᱷᱟᱨ ᱚᱠᱛᱚ ᱠᱟᱛᱮᱫ ᱵᱮᱥᱤ ᱫᱤᱱ ᱵᱟᱝ ᱥᱮᱱ ᱞᱮᱱᱟ ᱟᱨ ᱢᱤᱫ ᱪᱟᱸᱫᱚ ᱦᱚᱸ ᱵᱟᱝ ᱦᱩᱭᱩᱜ ᱠᱟᱱ ᱜᱮᱭᱟ ᱚᱱᱟ ᱡᱩᱛᱟᱹ ᱪᱟᱜᱟᱲ ᱪᱟᱵᱟᱭᱮᱱᱟ ᱞᱟᱛᱟᱨ ᱥᱮᱱᱟᱜ ᱟᱨ ᱚᱱᱟ ᱡᱟᱦᱟᱸᱠᱚ ᱞᱟᱴᱷᱟᱞᱮᱫ ᱥᱮ ᱠᱚ ᱪᱤᱴ ᱞᱮᱫᱼᱟ ᱚᱱᱟᱦᱚᱸ ᱩᱱᱟᱹᱜ ᱵᱟᱝ ᱵᱷᱟᱹᱜᱤᱭᱟ ᱟᱨ ᱚᱱᱟ ᱨᱮᱱᱟᱜ ᱡᱟᱦᱟᱸ ᱵᱚᱱ ᱢᱮᱱᱮᱫᱼᱟ ᱨᱚᱝ ᱥᱮ ᱨᱩᱯ ᱧᱮᱞᱚᱜᱼᱟ ᱚᱱᱟᱦᱚᱸ ᱩᱱᱟᱹᱜ ᱵᱟᱝ ᱱᱟᱯᱟᱭ ᱠᱟᱱ ᱛᱟᱦᱮᱱᱟ ᱟᱨ ᱚᱱᱟ ᱨᱮᱱᱟᱜ ᱞᱮᱥ ᱠᱚᱦᱚᱸ ᱩᱱᱟᱹᱜ ᱵᱟᱝ ᱵᱷᱟᱹᱜᱤᱭᱟ ᱟᱥᱟᱭ ᱮᱫᱟᱹᱧ ᱱᱚᱝᱠᱟ ᱜᱮ ᱟᱨᱦᱚᱸ ᱡᱩᱫᱤ ᱟᱭᱢᱟ ᱞᱮᱠᱟᱱ ᱟᱨᱦᱚᱸ ᱡᱩᱛᱟᱹᱧ ᱠᱤᱨᱤᱧ ᱠᱮᱫᱟ ᱮᱴᱟᱜ ᱨᱮᱱᱟᱜ ᱚᱱᱟᱦᱚᱸ ᱴᱷᱤᱠ ᱤᱱᱠᱟᱹ ᱜᱮ ᱠᱤᱨᱤᱧ ᱛᱟᱭᱚᱢ ᱞᱟᱦᱟᱛᱮ ᱢᱟ ᱟᱹᱰᱤ ᱴᱷᱤᱠ ᱜᱮ ᱞᱩᱜᱩᱵ ᱞᱩᱜᱩᱵ ᱛᱟᱦᱮᱜᱼᱟ ᱫᱟᱹᱲ ᱡᱚᱝ ᱦᱚᱨᱚᱜ ᱡᱚᱝ ᱠᱟᱛᱮᱫ ᱢᱮᱱᱠᱷᱟᱱ ᱚᱱᱟ ᱦᱚᱨᱚᱜ ᱛᱟᱭᱚᱢ ᱡᱟᱦᱟᱸᱞᱮᱠᱟ ᱜᱮ ᱥᱮ ᱡᱩᱫᱤᱢ ᱠᱷᱮᱹᱞ ᱠᱷᱟᱱ ᱤᱱᱟᱹ ᱠᱷᱟᱱ ᱛᱷᱤᱭᱟᱹ ᱥᱟᱶ ᱛᱮᱜᱮ ᱚᱲᱮᱡ ᱤᱫᱤᱜ ᱠᱟᱱ ᱛᱟᱦᱮᱱ ᱟᱨ ᱚᱱᱟ ᱡᱟᱦᱟᱸ ᱞᱮᱠᱟᱱ ᱫᱟᱢ ᱚᱱᱟ ᱦᱤᱥᱟᱹᱵ ᱫᱚ ᱩᱱᱟᱹᱜ ᱫᱤᱱ ᱵᱟᱝ ᱥᱮᱱᱚᱜ ᱠᱟᱱ ᱛᱟᱦᱮᱱᱟ ᱚᱱᱟ ᱢᱮᱱᱛᱮ ᱱᱚᱝᱠᱟᱱᱟᱜ ᱡᱟᱦᱟᱸ ᱥᱟᱢᱟᱱ ᱠᱚ ᱩᱱᱟᱹᱜ ᱵᱮᱼᱵᱟᱹᱲᱤᱡ ᱩᱰᱩᱠᱚᱜ ᱠᱟᱱᱟ ᱱᱚᱣᱟ ᱫᱚ ᱮᱴᱟᱜ ᱦᱤᱡᱩᱜ ᱠᱟᱱ ᱠᱤᱨᱤᱧᱤᱭᱟᱹ ᱠᱚ ᱱᱚᱣᱟ ᱠᱚᱫᱚ ᱵᱷᱟᱹᱜᱮ ᱵᱟᱠᱚ ᱢᱚᱱᱮᱭᱟ ᱚᱱᱟᱛᱮ ᱱᱚᱝᱠᱟᱱᱟᱜ

ᱵᱟᱝ ᱩᱰᱩᱠ ᱠᱟᱛᱮᱫ ᱡᱟᱦᱟᱸ ᱵᱮᱥ ᱟᱨ ᱠᱚᱢ ᱫᱟᱢᱛᱮ ᱱᱟᱯᱟᱭᱟᱜ ᱩᱰᱩᱠᱚᱜᱼᱟ ᱚᱱᱟᱜᱮ ᱟᱹᱰᱤ ᱡᱟᱹᱥᱛᱤ ᱦᱚᱲ ᱠᱚ ᱠᱩᱥᱤᱭᱟᱜᱼᱟ